ᱤᱧᱟᱹᱜ ᱨᱟᱹᱥᱠᱟᱹ ᱥᱚᱨᱮᱥ ᱫᱚ ᱯᱷᱩᱴᱵᱚᱞ ᱜᱟᱛᱤᱜ ᱠᱟᱱᱟ ᱪᱮᱫᱟᱜᱥᱮ ᱤᱧ ᱫᱚ ᱯᱷᱩᱴᱵᱚᱞ ᱫᱚ ᱟᱹᱰᱤ ᱜᱮᱧ ᱨᱟᱹᱥᱠᱟᱹ ᱜᱮᱧ ᱟᱹᱭᱠᱟᱹᱣᱟ ᱪᱮᱫᱟᱜ ᱛᱮ ᱤᱧ ᱦᱚᱸ ᱠᱟᱹᱴᱤᱡ ᱠᱷᱚᱱ ᱟᱹᱰᱤ ᱠᱟᱹᱴᱤᱡ ᱠᱷᱚᱱ ᱜᱮ ᱱᱮᱭᱢᱟᱨ ᱛᱟᱠᱚᱣᱟᱜ ᱜᱟᱛᱮᱜ ᱴᱤᱵᱷᱤ ᱠᱚᱨᱮᱧ ᱧᱮᱞ ᱵᱟᱲᱟᱭᱟ ᱢᱮᱥᱤ ᱛᱟᱠᱚᱣᱟᱜ ᱟᱹᱰᱤ ᱤᱱᱴᱟᱨᱮᱥᱴ ᱠᱚ ᱜᱟᱛᱮᱜᱼᱟ ᱱᱩᱱᱟᱹᱜ ᱢᱚᱡᱽ ᱠᱚ ᱜᱟᱛᱮᱜᱼᱟ ᱵᱚᱞᱮ ᱧᱮᱞ ᱦᱚᱲ ᱦᱚᱸ ᱴᱤᱵᱷᱤ ᱠᱚᱨᱮᱫ ᱥᱮ ᱚᱠᱟ ᱫᱩᱲᱩᱵ ᱵᱟᱲᱟ ᱦᱚᱸ ᱩᱱᱠᱩ ᱧᱮᱞᱛᱮ ᱟᱹᱰᱤ ᱨᱟᱹᱥᱠᱟᱹ ᱜᱮᱠᱚ ᱟᱹᱭᱠᱟᱹᱣᱟ ᱥᱮ ᱢᱚᱱᱮ ᱠᱚ ᱟᱹᱰᱤ ᱪᱤᱨᱜᱟᱹᱞ ᱠᱚ ᱟᱹᱭᱠᱟᱹᱣᱟ ᱚᱱᱟ ᱤᱭᱟᱹᱛᱮ ᱤᱧ ᱦᱚᱸ ᱯᱷᱩᱴᱵᱚᱞ ᱜᱟᱛᱮᱜ ᱜᱮ ᱥᱚᱯᱱᱚ ᱢᱮᱱᱟᱜ ᱛᱤᱧᱟᱹ ᱪᱮᱫᱟᱜᱛᱮ ᱠᱟᱹᱴᱤᱡ ᱠᱷᱚᱱ ᱜᱮ ᱟᱨ ᱚᱱᱟ ᱤᱭᱟᱹᱛᱮ ᱤᱧ ᱫᱚ ᱥᱮᱛᱟᱜ ᱦᱚᱸ ᱴᱟᱹᱰᱤᱧ ᱪᱟᱞᱟᱜᱼᱟ ᱯᱨᱮᱠᱴᱤᱥ ᱞᱟᱹᱜᱤᱫ ᱟᱨ ᱯᱷᱩᱴᱵᱚᱞ ᱤᱧ ᱤᱫᱤᱭᱟ ᱥᱮᱛᱟᱜ ᱟᱴ ᱵᱟᱡᱮ ᱦᱟᱹᱵᱤᱡ ᱤᱧ ᱛᱷᱤᱭᱟᱹᱭᱟ ᱯᱷᱩᱴᱵᱚᱞ ᱚᱱᱟ ᱜᱟᱛᱤᱜ ᱨᱮ ᱢᱤᱫᱴᱮᱱ ᱤᱱᱴᱮᱨᱮᱥᱴ ᱢᱮᱱᱟᱜᱼᱟ ᱥᱮᱛᱟᱜ ᱟᱹᱭᱩᱵ ᱤᱧ ᱜᱟᱛᱮᱜᱼᱟ ᱯᱷᱩᱴᱵᱚᱞ ᱫᱚ ᱤᱧ ᱫᱚ ᱟᱨ ᱠᱤᱪᱷᱩ ᱠᱤᱪᱷᱩ ᱜᱨᱟᱢ ᱨᱮᱦᱚᱸ ᱤᱧ ᱠᱚ ᱤᱫᱤ ᱵᱟᱲᱟᱧᱟ ᱦᱟᱭᱟᱨ ᱚᱱᱟ ᱛᱟᱞᱟ ᱨᱮᱦᱚᱸ ᱠᱤᱪᱷᱩ ᱠᱤᱪᱷᱩ ᱜᱨᱟᱢ ᱨᱮ ᱟᱞᱮ ᱦᱚᱸ ᱡᱤᱛᱟᱹᱣ ᱠᱟᱛᱮᱫ ᱞᱮ ᱦᱮᱡ ᱵᱟᱲᱟᱣ ᱠᱟᱱᱟ ᱟᱨ ᱚᱱᱟ ᱛᱟᱞᱟ ᱨᱮ ᱟᱹᱰᱤ ᱨᱟᱹᱥᱠᱟᱹᱣᱟᱱᱛᱮ ᱫᱤᱱ ᱦᱚᱞᱮ ᱛᱟᱵ ᱵᱟᱲᱟᱣ ᱠᱟᱫᱟ ᱟᱨ ᱚᱱᱟ ᱤᱭᱟᱹᱛᱮ ᱤᱧ ᱫᱚ ᱯᱷᱩᱴᱵᱚᱞ ᱜᱟᱛᱮᱜ ᱫᱚ ᱟᱹᱰᱤ ᱢᱚᱡᱽ ᱤᱧ ᱜᱮᱧ ᱟᱹᱭᱠᱟᱹᱣᱟ ᱟᱹᱰᱤ ᱨᱟᱹᱥᱠᱟᱹ ᱜᱮᱧ ᱟᱹᱭᱠᱟᱹᱣᱟ ᱵᱚᱞᱮ ᱢᱚᱱᱮ ᱠᱚ ᱟᱨ ᱚᱱᱟᱛᱮ ᱤᱧ ᱥᱚᱯᱱᱚ ᱢᱮᱱᱟᱜ ᱛᱤᱧᱟᱹ ᱵᱚᱞᱮ ᱡᱮ ᱤᱧ ᱫᱚ ᱢᱤᱫ ᱫᱤᱱ ᱦᱤᱞᱳᱜ ᱯᱷᱩᱴᱵᱚᱞ ᱜᱮᱧ ᱜᱟᱛᱮᱜᱼᱟ ᱚᱱᱟ ᱯᱷᱩᱴᱵᱚᱞ ᱜᱟᱛᱤᱜ ᱨᱮ ᱟᱹᱰᱤ ᱨᱟᱹᱥᱠᱟᱹ ᱜᱮᱧ ᱟᱹᱭᱠᱟᱹᱣᱟ ᱚᱱᱟᱛᱮ ᱯᱷᱩᱴᱵᱚᱞ ᱨᱮᱫᱚ ᱤᱧᱟᱹᱜ ᱞᱟᱭᱤᱯᱷ ᱠᱟᱱ ᱛᱤᱧᱟᱹ